ᱤᱧ ᱫᱚ ᱦᱟᱹᱠᱩ ᱥᱟᱵᱽ ᱤᱧ ᱥᱮᱬᱟ ᱟᱠᱟᱫᱟ ᱤᱧ ᱠᱷᱚᱱ ᱢᱟᱨᱟᱝ ᱠᱚ ᱧᱮᱞ ᱧᱮᱞ ᱛᱮ ᱩᱱᱠᱩ ᱧᱮᱞ ᱧᱮᱞ ᱠᱟᱛᱮᱫ ᱜᱮ ᱦᱟᱹᱠᱩ ᱥᱟᱵᱽ ᱫᱩᱧ ᱥᱮᱬᱟ ᱟᱠᱟᱫᱟ ᱤᱧ ᱫᱚ ᱜᱤᱫᱽᱨᱟᱹ ᱠᱷᱚᱱ ᱜᱮ ᱦᱟᱹᱠᱩ ᱥᱟᱵᱽ ᱫᱩᱧ ᱪᱟᱞᱟᱜ ᱠᱟᱱ ᱛᱮᱦᱮᱸ ᱠᱟᱱᱟ ᱤᱧ ᱠᱷᱚᱱ ᱢᱟᱨᱟᱝ ᱠᱚᱧ ᱧᱮᱞ ᱟᱠᱟᱫ ᱠᱚᱣᱟ ᱡᱮ ᱩᱱᱠᱩ ᱪᱟᱨ ᱠᱚ ᱜᱤᱰᱤᱭᱟ ᱜᱟᱹᱰᱭᱟᱹᱨᱮ ᱛᱟᱨᱯᱚᱨ ᱵᱟᱹᱲᱥᱤ ᱨᱮ ᱴᱳᱯ ᱠᱚ ᱞᱟᱜᱟᱣᱟ ᱟᱨ ᱵᱟᱹᱲᱥᱤ ᱠᱟᱛᱮᱫ ᱠᱚ ᱨᱟᱠᱟᱯ ᱠᱚᱣᱟ ᱴᱷᱤᱠ ᱚᱱᱟ ᱯᱚᱫᱫᱚᱛᱤ ᱛᱮᱜᱮ ᱤᱧᱦᱚᱸ ᱦᱟᱹᱠᱩ ᱥᱟᱵ ᱤᱧ ᱪᱟᱞᱟᱣ ᱵᱟᱲᱟ ᱟᱠᱟᱱᱟ ᱚᱱᱟ ᱛᱟᱭᱚᱢ ᱟᱨᱚᱧ ᱧᱮᱞ ᱟᱠᱟᱫ ᱠᱚᱣᱟ ᱡᱮ ᱜᱟᱹᱰᱭᱟᱹ ᱜᱟᱰᱟ ᱫᱷᱟᱨ ᱜᱟᱰᱟᱨᱮ ᱟᱨᱮᱡ ᱠᱟᱛᱮ ᱦᱟᱹᱠᱩ ᱥᱟᱵ ᱜᱟᱰᱟ ᱨᱮᱱᱟᱜ ᱠᱚ ᱟᱲᱮ ᱵᱷᱤᱱᱟᱹᱭᱟ ᱡᱟᱦᱟᱸ ᱡᱟᱭᱜᱟ ᱢᱤᱫᱴᱤᱡ ᱡᱟᱭᱜᱟ ᱴᱷᱟᱣ ᱠᱚ ᱟᱲᱮ ᱵᱷᱤᱱᱟᱹᱭᱟ ᱚᱱᱟ ᱟᱲᱮ ᱵᱷᱤᱱᱟᱹ ᱨᱮᱜᱮ ᱦᱟᱹᱠᱩ ᱠᱚ ᱛᱟᱦᱮᱱᱟ ᱚᱰᱮ ᱰᱚᱯᱠᱟ ᱛᱮ ᱥᱮ ᱛᱷᱟᱹᱨᱤ ᱛᱮ ᱟᱨᱮᱡ ᱠᱟᱛᱮᱫ ᱟᱨᱮᱡ ᱟᱸᱡᱮᱫ ᱠᱟᱛᱮᱫ ᱚᱰᱮᱨᱮᱱ ᱦᱟᱹᱠᱩ ᱠᱚ ᱥᱟᱵ ᱠᱚᱣᱟ ᱴᱷᱤᱠ ᱱᱚᱜ ᱱᱚᱠᱟ ᱠᱟᱛᱮᱫ ᱜᱮ ᱤᱧᱦᱚᱸ ᱧᱮᱞ ᱧᱮᱞ ᱛᱮᱜᱮ ᱦᱟᱹᱠᱩ ᱥᱟᱵᱽ ᱫᱩᱧ ᱥᱮᱬᱟ ᱟᱠᱟᱫᱟ ᱟᱨ ᱢᱤᱫᱴᱮᱱ ᱦᱟᱹᱠᱩ ᱥᱟᱵᱽ ᱫᱚ ᱦᱩᱭᱩᱜ ᱠᱟᱱᱟ ᱡᱟᱞ ᱜᱟᱹᱰᱭᱟᱹᱨᱮ ᱡᱟᱦᱟᱸ ᱡᱟᱞ ᱚᱰᱟᱣ ᱚᱱᱟ ᱡᱟᱞ ᱚᱰᱟᱣ ᱠᱟᱛᱮᱫᱦᱟᱹᱠᱩ ᱚᱸᱰᱮ ᱠᱚ ᱚᱱᱠᱟᱛᱮ ᱯᱟᱭᱨᱟ ᱯᱟᱭᱨᱟᱛᱮ ᱚᱱᱠᱟᱛᱮᱠᱚ ᱡᱷᱟᱞᱤᱜᱼᱟ ᱴᱷᱤᱠ ᱚᱱᱠᱟ ᱠᱟᱛᱮᱫ ᱦᱚᱸ ᱦᱟᱹᱠᱩ ᱥᱟᱵᱽ ᱥᱮᱬᱟ ᱟᱠᱟᱫᱟ ᱢᱤᱴᱤᱡ ᱫᱚ ᱪᱟᱯᱟᱫ ᱡᱟᱞ ᱪᱟᱯᱟᱫ ᱡᱟᱞ ᱛᱮᱦᱚᱸ ᱦᱟᱹᱠᱩ ᱫᱚᱠᱚ ᱡᱷᱟᱹᱞᱤᱜᱼᱟ ᱱᱚᱝᱠᱟ ᱠᱟᱛᱮᱫ ᱤᱧ ᱞᱟᱹᱴᱩ ᱦᱚᱲ ᱴᱷᱮᱱ ᱠᱷᱚᱱ ᱠᱩᱪᱷᱩ ᱜᱟᱱ ᱠᱟᱭᱫᱟ ᱥᱮᱬᱟ ᱠᱟᱛᱮᱫ ᱤᱧᱦᱚᱸ ᱚᱱᱠᱟ ᱠᱟᱛᱮᱫ ᱤᱧ ᱥᱟᱵᱽ ᱵᱟᱲᱟ ᱟᱠᱟᱫ ᱠᱚᱣᱟ ᱦᱟᱹᱠᱩ ᱫᱚ